ᱫᱤᱱ ᱫᱤᱱ ᱛᱮ ᱪᱮᱬᱮ ᱠᱚᱢᱟ ᱠᱚ ᱟᱫ ᱪᱟᱵᱟᱜ ᱠᱟᱱᱟ ᱧᱮᱞ ᱠᱚᱢᱮ ᱜᱤᱫᱤ ᱦᱚᱸ ᱵᱟᱹᱱᱩᱜ ᱠᱚᱣᱟ ᱯᱟᱡᱷᱟᱲ ᱦᱚᱸ ᱵᱟᱹᱱᱩᱜ ᱠᱚᱣᱟ ᱠᱷᱮᱨᱣᱟᱲ ᱦᱚᱸ ᱵᱟᱹᱱᱩᱜ ᱠᱚᱣᱟ ᱠᱚᱠᱚᱨ ᱦᱚᱸ ᱵᱟᱹᱱᱩᱜ ᱠᱚᱣᱟ ᱱᱩᱠᱩ ᱪᱤᱞᱤ ᱯᱩᱥᱤ ᱯᱩᱥᱤ ᱠᱚᱜ ᱦᱚᱸ ᱵᱟᱹᱱᱩᱜ ᱠᱚᱣᱟ ᱜᱟᱹᱭ ᱠᱚᱜ ᱢᱤᱫᱴᱟᱹᱝ ᱵᱟᱨᱭᱟ ᱢᱮᱱᱟᱜ ᱠᱚᱣᱟ ᱪᱮᱫᱞᱮᱠᱟ ᱨᱮ ᱟᱫᱚ ᱠᱚ ᱟᱫᱚᱜ ᱠᱟᱱᱟ ᱟᱵᱚ ᱫᱤᱥᱚᱢ ᱠᱷᱚᱱᱟᱜ ᱪᱮᱬᱮ ᱪᱤᱯᱨᱩ ᱡᱚᱛᱚ ᱠᱚ ᱟᱫ ᱪᱟᱵᱟᱜ ᱠᱟᱱᱟ ᱟᱫᱚ ᱟᱵᱚ ᱢᱟᱵᱚ ᱡᱚᱢᱮᱫ ᱠᱚᱣᱟ ᱜᱚᱡ ᱠᱚᱣᱟᱵᱚᱱ ᱡᱚᱢᱮᱫ ᱠᱚᱣᱟ ᱵᱚ ᱮᱱᱠᱷᱟᱱ ᱢᱟ ᱢᱚᱛᱛᱮ ᱠᱚ ᱫᱟᱹᱲᱮᱫ ᱜᱮᱭᱟ ᱮᱴᱟᱜ ᱫᱤᱥᱚᱢ ᱵᱩᱨᱩ ᱦᱟᱨᱟ ᱨᱮᱪᱚ ᱠᱚ ᱛᱟᱦᱮᱱ ᱠᱟᱱ ᱮᱴᱟᱜ ᱫᱤᱥᱚᱢ ᱪᱚ ᱠᱚ ᱪᱟᱞᱟᱜ ᱠᱟᱱ ᱱᱤᱛᱚᱜ ᱢᱟ ᱵᱟᱵᱚᱱ ᱧᱮᱞ ᱧᱟᱢᱮᱫ ᱠᱚᱣᱟ ᱱᱩᱠᱩ ᱛᱤᱛᱨᱤ ᱠᱚᱦᱚᱸ ᱵᱟᱹᱱᱩᱜ ᱠᱚᱣᱟ ᱛᱤᱛᱨᱤ ᱠᱚ ᱩᱱᱟᱹᱜ ᱠᱚ ᱛᱟᱦᱮᱸ ᱠᱟᱱᱟ ᱩᱱᱠᱩ ᱠᱚᱦᱚᱸ ᱵᱟᱹᱱᱩᱜ ᱠᱚᱣᱟ ᱱᱤᱛᱳᱜ ᱢᱟ ᱞᱤᱯᱤ ᱠᱚᱦᱚᱸ ᱵᱟᱹᱱᱩᱜ ᱠᱚᱣᱟ ᱩᱱ ᱫᱤᱱ ᱫᱚ ᱞᱤᱯᱤ ᱠᱚᱦᱚᱸ ᱟᱹᱰᱤ ᱠᱚ ᱛᱟᱦᱮᱸ ᱠᱟᱱᱟ ᱟᱨ ᱱᱤᱛᱳᱜ ᱢᱟ ᱞᱤᱯᱤ ᱦᱚᱸ ᱵᱟᱹᱱᱩᱜ ᱠᱚᱣᱟ

ᱜᱩᱸᱰᱨᱤ ᱪᱮᱬᱮ ᱦᱚᱸ ᱵᱟᱹᱱᱩᱜ ᱠᱚᱣᱟ ᱜᱩᱸᱰᱨᱤ ᱢᱟ ᱵᱟᱹᱱᱩᱜ ᱩᱛᱟᱹᱨ ᱠᱚᱣᱟ ᱤᱧ ᱟᱸᱡᱚᱢ ᱜᱮ ᱵᱟᱹᱧ ᱟᱸᱡᱚᱢᱮᱫ ᱠᱚᱣᱟᱞᱮ ᱟᱞᱮ ᱢᱟ ᱜᱚᱴᱟᱞᱮ ᱫᱟᱬᱟᱱ ᱠᱟᱱ ᱨᱮᱦᱚᱸ ᱵᱟᱞᱮ ᱟᱸᱡᱚᱢᱮᱫ ᱠᱚᱣᱟ ᱚᱠᱟ ᱨᱮᱦᱚᱸ ᱵᱟᱞᱮ ᱟᱸᱡᱚᱢᱮᱫ ᱠᱚᱣᱟ ᱜᱩᱸᱰᱨᱤ ᱜᱮ ᱵᱟᱠᱷᱟᱱ ᱜᱩᱸᱰᱨᱤ ᱩᱛᱩ ᱥᱩᱛᱤ ᱠᱚ ᱰᱟᱹᱣᱨᱟ ᱦᱚᱸ ᱰᱩᱨᱻ ᱵᱤᱧ ᱞᱮᱠᱟ ᱠᱚ ᱰᱩᱨᱟ ᱟᱨ ᱱᱤᱛᱳᱜ ᱢᱟ ᱵᱟᱹᱱᱩᱜ ᱠᱚᱣᱟ ᱚᱠᱟ ᱥᱮᱜ ᱠᱚ ᱧᱤᱨ ᱪᱟᱵᱟᱭᱮᱱᱟ ᱱᱩᱠᱩ ᱪᱮᱬᱮ ᱠᱚᱫᱚ ᱟᱵᱚ ᱫᱤᱥᱚᱢ ᱢᱟ ᱠᱚ ᱵᱟᱹᱜᱤ ᱚᱴᱚᱣᱟᱨᱟᱜᱼᱟ ᱱᱤᱥᱚᱱ ᱜᱮ ᱵᱩᱡᱷᱟᱹᱜ ᱠᱟᱱᱟ ᱟᱵᱚ ᱫᱤᱥᱚᱢ ᱢᱟ ᱪᱮᱬᱮ ᱪᱤᱯᱨᱩ ᱵᱟᱹᱱᱩᱜ ᱠᱚ ᱠᱷᱟᱱ ᱢᱟ ᱟᱹᱰᱤ ᱱᱤᱥᱚᱱ ᱵᱩᱡᱷᱟᱹᱜ ᱠᱟᱱᱟ ᱯᱟᱹᱦᱤᱞ ᱞᱮᱠᱟ ᱡᱩᱢᱤᱫ ᱵᱟᱭ ᱵᱩᱡᱷᱟᱹᱜ ᱠᱟᱱᱟ ᱪᱮᱫᱞᱮᱠᱟ ᱨᱮ ᱡᱩᱢᱤᱫᱚᱜᱼᱟ ᱚᱱᱟ ᱵᱚ ᱨᱤᱠᱟᱹᱭᱟ ᱟᱵᱚ ᱦᱚᱸ